ᱤᱧ ᱱᱤᱱᱟᱹᱜ ᱥᱩᱨᱼᱥᱩᱯᱩᱨ ᱟᱛᱳ ᱞᱚᱜᱚᱫᱤᱧ ᱧᱮᱞ ᱠᱟᱫᱟ ᱫᱤᱭᱮ ᱤᱧᱟᱹᱜ ᱵᱟᱯᱞᱟ ᱠᱚ ᱦᱩᱭ ᱞᱮᱱᱠᱷᱟᱱ ᱞᱩᱝᱛᱤᱜ ᱥᱮᱱ ᱞᱮᱱᱠᱷᱟᱱ ᱱᱤᱭᱟᱹ ᱟᱛᱳ ᱠᱷᱚᱱ ᱦᱟᱱᱟ ᱟᱛᱳ ᱚᱱᱟ ᱞᱮᱠᱟᱛᱮ ᱟᱛᱳ ᱧᱮᱞ ᱦᱩᱭ ᱠᱟᱱᱟ ᱟᱨ ᱥᱮ ᱟᱛᱳ ᱫᱤᱥᱚᱢ ᱨᱮ ᱯᱟᱛᱟ ᱠᱚ ᱦᱩᱭ ᱞᱮᱱᱠᱷᱟᱱ ᱯᱟᱛᱟ ᱯᱚᱨᱚᱵᱽ ᱠᱚ ᱥᱮ ᱯᱮᱲᱟ ᱦᱚᱲᱚᱜ ᱞᱮᱠᱟᱛᱮ ᱱᱚᱝᱠᱟ ᱞᱮᱠᱟᱛᱮ ᱧᱮᱞ ᱦᱩᱭ ᱟᱠᱟᱱᱟ ᱟᱨ ᱥᱚᱦᱚᱨ ᱠᱚᱫᱚ ᱞᱟᱹᱴᱩ ᱞᱟᱹᱴᱩ ᱥᱚᱦᱚᱨ ᱨᱮᱫᱚ ᱞᱟᱹᱴᱩ ᱞᱟᱹᱴᱩ ᱚᱲᱟᱜ ᱠᱚ ᱢᱮᱱᱟᱜᱼᱟ ᱞᱟᱹᱴᱩ ᱞᱟᱹᱴᱩ ᱰᱟᱦᱟᱨ ᱠᱚ ᱢᱮᱱᱟᱜᱼᱟ ᱚᱱᱟ ᱠᱚ ᱧᱮᱞ ᱞᱟᱹᱜᱤᱫ ᱛᱮ ᱟᱨ ᱞᱟᱹᱴᱩ ᱞᱟᱹᱴᱩ ᱟᱨ ᱟᱹᱛᱩᱨᱮ ᱞᱟᱹᱴᱩ ᱞᱟᱹᱴᱩ ᱫᱚᱠᱟᱱ ᱠᱚ ᱢᱮᱱᱟᱜᱼᱟ ᱨᱮᱹᱥᱴᱩᱨᱮᱱᱴ ᱠᱚ ᱢᱮᱱᱟᱜᱼᱟ ᱚᱱᱟ ᱞᱟᱹᱜᱤᱫ ᱛᱮ ᱚᱱᱟᱠᱚ ᱡᱚᱥ ᱠᱟᱛᱮᱫ ᱟᱨ ᱥᱚᱦᱚᱨ ᱥᱮᱫ ᱥᱮᱱ ᱞᱮᱠᱷᱟᱡ ᱥᱚᱦᱚᱨ ᱟᱲᱮᱛᱮ ᱥᱚᱦᱚᱨ ᱟᱲᱮᱛᱮ ᱡᱟᱦᱟᱸᱠᱚ ᱫᱚᱨᱭᱟ ᱠᱚ ᱢᱮᱱᱟᱜᱼᱟ ᱚᱱᱟᱠᱚ ᱧᱮᱞ ᱠᱟᱛᱮᱫ ᱦᱚᱸ ᱪᱟᱞᱟᱜ ᱦᱩᱭᱩᱜᱼᱟ ᱟᱨ ᱥᱚᱦᱚᱨ ᱥᱩᱨ ᱨᱮ ᱡᱩᱫᱤ ᱵᱩᱨᱩ ᱠᱚ ᱢᱮᱱᱟᱜ ᱠᱷᱟᱱ ᱚᱱᱟᱠᱚ ᱢᱮᱱ ᱠᱟᱛᱮᱫ ᱦᱚᱸ ᱪᱟᱞᱟᱜ ᱦᱩᱭᱩᱜᱼᱟ ᱧᱮᱞ ᱦᱩᱭᱩᱜᱼᱟ ᱚᱱᱟ ᱞᱮᱠᱟᱛᱮ ᱟᱭᱢᱟ ᱰᱷᱮᱨ ᱟᱨᱚ ᱪᱮᱫ ᱠᱚ ᱢᱮᱱ ᱠᱟᱛᱮᱫ ᱟᱭᱢᱟ ᱞᱮᱠᱟ ᱡᱚᱥ ᱠᱟᱛᱮᱫ ᱜᱮ ᱪᱟᱞᱟᱜ ᱦᱩᱭᱩᱜᱼᱟ